ᱦᱮᱸ ᱤᱧᱤᱧ ᱢᱚᱱᱮᱭᱟ ᱛᱟᱭᱚᱢ ᱫᱟᱨᱟᱢ ᱯᱤᱲᱦᱤ ᱱᱟᱜᱟᱱ ᱥᱮᱬᱟ ᱟᱠᱚ ᱫᱚ ᱞᱟᱹᱠᱛᱤ ᱠᱟᱱᱟ ᱚᱱᱟ ᱛᱟᱭᱚᱢ ᱟᱵᱚᱨᱮᱱ ᱜᱤᱫᱽᱨᱟᱹ ᱯᱤᱫᱽᱨᱟᱹ ᱠᱚᱦᱚᱸ ᱱᱟᱜᱟᱢ ᱨᱮᱭᱟᱜ ᱠᱟᱹᱦᱟᱱᱤ ᱞᱟᱹᱭᱟ ᱠᱚᱫᱚ ᱟᱹᱰᱤ ᱜᱮ ᱞᱟᱹᱠᱛᱤᱭᱟ ᱪᱮᱫᱟᱜ ᱥᱮ ᱮᱸᱰᱮᱠᱷᱟᱱ ᱱᱟᱜᱟᱢ ᱪᱮᱫ ᱠᱟᱱᱟ ᱱᱟᱜᱟᱢ ᱛᱟᱞᱟᱛᱮ ᱪᱮᱫ ᱵᱚᱱ ᱥᱮᱬᱟᱭᱟ ᱱᱚᱣᱟ ᱠᱚ ᱟᱵᱚᱨᱮᱱ ᱜᱤᱫᱽᱨᱟᱹ ᱯᱤᱫᱟᱹᱨ ᱠᱚ ᱵᱩᱡᱷᱟᱹᱣ ᱧᱟᱢ ᱫᱟᱲᱮᱭᱟᱜᱼᱟ ᱵᱷᱟᱨᱚᱛ ᱫᱤᱥᱚᱢ ᱪᱮᱫ ᱞᱮᱠᱟ ᱯᱷᱩᱨᱜᱟᱹᱞ ᱞᱮᱱᱟ ᱱᱚᱣᱟ ᱨᱮᱭᱟᱜ ᱱᱟᱜᱟᱢ ᱦᱚᱸ ᱚᱞ ᱢᱮᱱᱟᱜᱼᱟ ᱥᱤᱫᱩ ᱠᱟᱹᱱᱩ ᱪᱟᱸᱫ ᱵᱷᱳᱹᱨᱳᱵ ᱤᱝᱨᱮᱡ ᱥᱟᱶ ᱪᱮᱫ ᱞᱮᱠᱟ ᱠᱤᱱ ᱞᱟᱹᱲᱦᱟᱹᱭ ᱞᱮᱜᱼᱟ ᱱᱚᱣᱟ ᱦᱚᱸ ᱱᱟᱜᱟᱢ ᱨᱮ ᱚᱞ ᱢᱮᱱᱟᱜᱼᱟ ᱚᱱᱟᱛᱮ ᱱᱟᱜᱟᱢ ᱵᱟᱲᱟᱭ ᱫᱚ ᱟᱹᱰᱤ ᱜᱮ ᱞᱟᱹᱠᱛᱤ ᱠᱟᱱᱟ ᱛᱟᱭᱚᱢ ᱫᱟᱨᱟᱢ ᱯᱤᱲᱦᱤ ᱠᱚᱦᱚᱸ ᱱᱟᱜᱟᱢ ᱵᱟᱲᱟᱭ ᱫᱚ ᱟᱹᱰᱤ ᱟᱹᱰᱤ ᱜᱮ ᱞᱟᱹᱠᱛᱤᱭᱟ ᱥᱤᱫᱩ ᱠᱟᱹᱱᱩ ᱪᱟᱸᱫ ᱵᱷᱳᱹᱭᱨᱳᱵ ᱡᱟᱦᱟᱸ ᱦᱩᱞ ᱠᱚ ᱦᱚᱦᱚ ᱞᱮᱫ ᱫᱚ ᱚᱱᱟ ᱦᱩᱞ ᱨᱮᱱᱟᱜ ᱱᱟᱜᱟᱢ ᱪᱮᱫ ᱠᱟᱱᱟ ᱱᱚᱣᱟ ᱫᱚ ᱱᱟᱜᱟᱢ ᱛᱟᱞᱟᱛᱮᱜᱮ ᱵᱟᱲᱟᱭ ᱧᱟᱢᱚᱜᱼᱟ ᱟᱨᱦᱚᱸᱧ ᱢᱚᱱᱮᱭᱟ ᱛᱟᱭᱚᱢ ᱫᱟᱨᱟᱢ ᱯᱤᱲᱦᱤ ᱠᱚᱣᱟᱜ ᱱᱟᱜᱟᱢ ᱪᱮᱛᱟᱱ ᱨᱮ ᱟᱨᱚ ᱡᱟᱹᱥᱛᱤ ᱠᱟᱭᱛᱮ ᱚᱞᱚᱜ ᱯᱟᱲᱦᱟᱣ ᱡᱟᱹᱨᱩᱲ ᱠᱟᱱᱟ ᱵᱷᱟᱨᱚᱛ ᱫᱤᱥᱚᱢ ᱪᱮᱛᱟᱱ ᱨᱮ ᱤᱝᱨᱮᱡ ᱠᱚᱣᱟᱜ ᱪᱮᱫ ᱞᱮᱠᱟ ᱥᱟᱥᱚᱱ ᱠᱚᱪᱚᱞᱚᱱ ᱛᱟᱦᱮᱸ ᱠᱟᱱᱫᱚ ᱱᱚᱣᱟᱫᱚ ᱱᱟᱜᱟᱢ ᱛᱟᱞᱟ ᱛᱮᱜᱮ ᱵᱟᱲᱟᱭᱚᱜᱼᱟ ᱚᱱᱟ ᱛᱤᱧ ᱞᱟᱹᱭᱟ ᱥᱤᱫᱩ ᱠᱟᱹᱱᱩ ᱪᱟᱸᱫ ᱵᱷᱳᱹᱨᱳᱵ ᱯᱷᱩᱞᱳ ᱡᱷᱟᱱᱚ ᱵᱟᱹᱡᱟᱹᱞ ᱥᱚᱨᱮᱱ ᱵᱤᱨᱥᱟ ᱢᱩᱱᱰᱟ ᱱᱩᱠᱩ ᱠᱚ ᱱᱟᱜᱟᱢ ᱛᱟᱞᱟ ᱛᱮᱵᱚᱱ ᱵᱟᱲᱟᱭ ᱧᱟᱢᱟ ᱱᱩᱠᱩ ᱠᱚᱣᱟᱜ ᱠᱟᱹᱨᱫᱷᱟᱱᱤ ᱟᱨ ᱡᱤᱭᱚᱱ ᱠᱟᱹᱦᱱᱤ ᱚᱱᱟᱛᱮ ᱱᱟᱜᱟᱢ ᱵᱟᱲᱟᱭ ᱫᱚ ᱟᱹᱰᱤᱜᱮ ᱞᱟᱹᱠᱛᱤ ᱠᱟᱱ ᱛᱟᱵᱚᱱᱟ